ᱜᱤᱫᱽᱨᱟᱹ ᱩᱢᱟᱹᱨ ᱨᱮ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱛᱚᱠᱷᱚᱱ ᱠᱟᱹᱴᱤᱪ ᱠᱟᱹᱴᱤᱪ ᱠᱟᱛᱮᱫ ᱫᱚ ᱵᱩᱡᱟᱢ ᱛᱷᱚᱲᱟ ᱥᱟᱛ ᱟᱴ ᱵᱚᱪᱷᱚᱨᱮᱢ ᱦᱩᱭᱮᱱᱟ ᱛᱚᱠᱷᱚᱱ ᱫᱚ ᱚᱠᱟᱛᱮᱢ ᱠᱟᱹᱴᱤᱪ ᱧᱚᱜ ᱨᱮᱛᱚ ᱟᱨ ᱵᱟᱢ ᱪᱟᱞᱟᱣ ᱫᱟᱲᱮᱭᱟᱜᱼᱟ ᱥᱟᱛ ᱟᱴ ᱵᱚᱪᱷᱚᱨᱮᱢ ᱦᱩᱭ ᱞᱮᱱᱠᱷᱟᱱ ᱛᱚᱠᱷᱚᱱ ᱫᱚᱢ ᱜᱤᱫᱽᱨᱟᱹ ᱞᱟᱹᱴᱩ ᱞᱟᱹᱴᱩ ᱜᱤᱫᱽᱨᱟᱹ ᱠᱚ ᱠᱟᱹᱴᱤᱪ ᱠᱟᱹᱴᱤᱪ ᱜᱤᱫᱨᱟᱹ ᱠᱚ ᱵᱚᱞ ᱜᱟᱛᱮ ᱠᱚᱠᱚ ᱪᱟᱞᱟᱜᱼᱟ ᱦᱮᱸ ᱵᱚᱞ ᱜᱟᱛᱮᱜ ᱦᱟᱸᱰᱮ ᱱᱟᱰᱮ ᱡᱩᱫᱤᱢ ᱩᱱᱠᱩ ᱠᱚ ᱪᱟᱞᱟᱜ ᱠᱟᱱ ᱛᱟᱦᱮᱸᱱᱟ ᱤᱧ ᱦᱚᱸᱧ ᱪᱟᱞᱟᱜᱼᱟ ᱯᱟᱸᱡᱟ ᱵᱟᱲᱟ ᱠᱚᱣᱟᱧ ᱛᱚᱠᱷᱚᱱ ᱫᱚ ᱠᱟᱹᱴᱤᱪ ᱵᱤᱫᱟᱹᱞ ᱨᱮᱛᱚ ᱪᱟᱞᱟᱜ ᱟᱹᱧ ᱯᱟᱸᱡᱟ ᱵᱟᱲᱟ ᱠᱚᱣᱟᱧ ᱠᱟᱹᱴᱤᱪ ᱨᱮ ᱡᱚᱛᱚ ᱦᱚᱲ ᱜᱮ ᱚᱸᱰᱮ ᱠᱷᱚᱱ ᱠᱚ ᱦᱤᱡᱩᱜᱼᱟ ᱵᱩᱜᱤᱛᱮ ᱵᱚᱞ ᱜᱟᱛᱮ ᱠᱚᱡ ᱟᱵᱟᱨ ᱡᱟᱦᱟᱸ ᱛᱮ ᱯᱚᱨᱮᱨ ᱫᱤᱱ ᱦᱟᱱᱛᱮ ᱠᱚ ᱪᱟᱞᱟᱜᱼᱟ ᱦᱟᱸᱰᱮ ᱵᱚᱱ ᱪᱟᱞᱟᱜᱼᱟ ᱰᱟᱝᱨᱟ ᱜᱩᱯᱤ ᱛᱮᱦᱤᱧ ᱫᱚ ᱟᱨᱚ ᱠᱚ ᱞᱟᱹᱭᱟ ᱦᱤᱡᱩᱜ ᱢᱮ ᱵᱟᱨ ᱫᱤᱱ ᱯᱚᱨ ᱪᱟᱞᱟᱜ ᱟᱞᱮ ᱟᱹᱰᱤ ᱢᱚᱸᱡ ᱜᱮ ᱜᱟᱛᱮᱜ ᱟᱞᱮ ᱥᱚᱵ ᱥᱚᱢᱚᱭ ᱜᱮ ᱨᱚᱲ ᱟᱞᱮ ᱠᱟᱹᱴᱤᱪ ᱜᱤᱫᱽᱨᱟᱹᱼᱯᱤᱫᱽᱨᱟᱹ ᱨᱮᱛᱚ ᱛᱟᱨᱯᱚᱨᱮ ᱢᱚᱸᱡ ᱛᱮᱞᱮ ᱛᱟᱦᱮᱸᱱᱟ ᱜᱟᱛᱮᱜ ᱟᱞᱮ ᱥᱚᱵ ᱥᱚᱢᱚᱭ ᱜᱮ ᱧᱤᱨ ᱵᱟᱲᱟᱭ ᱢᱮ ᱜᱤᱫᱽᱨᱟᱹ ᱠᱚᱢ ᱯᱟᱸᱡᱟ ᱵᱟᱲᱟ ᱠᱚᱣᱟ ᱚᱱᱟ ᱠᱚᱠᱚ ᱜᱟᱛᱮᱜᱼᱟ ᱴᱤᱨ ᱴᱤᱨ ᱮᱱᱮᱡ ᱠᱚ ᱦᱮᱱᱛᱮᱱ ᱠᱚ ᱛᱟᱨᱯᱚᱨᱮ ᱡᱚᱠᱷᱚᱱ ᱩᱢᱟᱹᱨ ᱛᱷᱚᱲᱟ ᱰᱷᱮᱨ ᱧᱚᱜᱚᱜ ᱛᱤᱧᱟᱹ ᱤᱥᱠᱩᱞ ᱨᱮ ᱛᱚᱠᱷᱚᱱ ᱠᱚ ᱵᱷᱚᱨᱛᱤ ᱠᱤᱫᱤᱧᱟᱹ ᱯᱷᱟᱭᱤᱵᱷ ᱥᱤᱠᱥ ᱥᱮ ᱯᱷᱳᱨ ᱯᱷᱟᱭᱤᱵᱷ ᱨᱮᱜᱮ ᱯᱷᱟᱭᱤᱵᱷ ᱨᱮ ᱵᱷᱚᱨᱛᱤ ᱠᱟᱛᱮᱫ ᱳᱭ ᱢᱤᱫ ᱵᱚᱪᱷᱚᱨ ᱯᱚᱨ ᱜᱟᱱ ᱜᱟᱹᱰᱤᱛᱮ ᱢᱟᱥᱴᱟᱨ ᱠᱚ ᱢᱮᱱ ᱮᱫᱟ ᱛᱟᱦᱞᱮ ᱡᱟᱭᱜᱟ ᱫᱟᱸᱬᱟᱱ ᱵᱚᱱ ᱪᱟᱞᱟᱜᱼᱟ ᱚᱠᱟᱨᱮ ᱱᱤᱭᱟᱹᱜᱮ ᱢᱟᱥᱴᱟᱨ ᱤᱧ ᱠᱩᱞᱤ ᱠᱮᱫ ᱠᱚᱣᱟ ᱱᱚᱝᱠᱟ ᱱᱚᱝᱠᱟ ᱤᱥᱠᱩᱞ ᱠᱚᱨᱮ ᱜᱮ ᱤᱫᱤ ᱦᱩᱭᱩᱜᱼᱟ ᱛᱟᱦᱞᱮ ᱴᱷᱤᱠ ᱜᱮᱭᱟ ᱛᱟᱦᱞᱮ ᱤᱧ ᱩᱱᱠᱩᱨ ᱜᱤᱫᱽᱨᱟᱹ ᱧᱮᱞᱛᱮ ᱡᱚᱛᱚ ᱦᱚᱲ ᱩᱱᱠᱩ ᱠᱚ ᱢᱮᱱᱫᱟ ᱤᱧ ᱦᱚᱸᱧ ᱪᱟᱞᱟᱜᱼᱟ ᱤᱧ ᱦᱚᱸᱧ ᱪᱟᱞᱟᱜᱼᱟ ᱡᱚᱛᱚ ᱦᱚᱲ ᱠᱚ ᱨᱟᱹᱥᱠᱟᱹᱭᱮᱱᱟ ᱪᱚ ᱵᱚᱱ ᱛᱟᱦᱞᱮ ᱡᱚᱛᱚᱦᱚᱲ ᱜᱮ ᱤᱥᱠᱩᱞ ᱠᱚ ᱡᱚᱠᱷᱚᱱ ᱠᱚ ᱤᱫᱤᱭᱮᱫᱵᱚᱱᱟ ᱯᱷᱤᱨᱤᱛᱮ ᱚᱵᱚᱥᱛᱷᱟ ᱵᱟᱹᱱᱩᱜᱼᱟ ᱜᱟᱹᱰᱤᱛᱮ ᱵᱟᱥ ᱛᱮᱠᱚ ᱤᱫᱤᱞᱮᱭᱟ ᱡᱚᱢ ᱧᱩ ᱨᱮᱭᱟᱜ ᱚᱥᱩᱵᱤᱫᱷᱟ ᱵᱟᱝ ᱦᱩᱭᱩᱜ ᱛᱟᱯᱮᱭᱟ ᱫᱟᱠᱟᱞᱮ ᱮᱢᱟ ᱯᱮᱭᱟ ᱴᱷᱤᱠ ᱜᱮᱭᱟ ᱪᱟᱞᱟᱣ ᱮᱱᱟᱹᱧ ᱱᱤᱛᱚᱜ ᱯᱟᱲᱦᱟᱜ ᱥᱚᱢᱚᱭ ᱨᱮᱛᱚ ᱛᱚᱠᱷᱚᱱ ᱫᱚ ᱪᱟᱞᱟᱣ ᱮᱱ ᱜᱮᱞᱮ ᱪᱟᱞᱟᱣ ᱤᱫᱤ ᱠᱮᱜ ᱞᱮᱭᱟ ᱠᱚ ᱤᱫᱤ ᱠᱟᱛᱮᱫ ᱤᱫᱤ ᱠᱟᱛᱮᱫ ᱛᱟᱨᱚᱠ ᱛᱟᱨᱟ ᱢᱚᱱᱰᱚᱞ ᱵᱚᱞᱮ ᱢᱤᱫᱴᱮᱡ ᱡᱟᱭᱜᱟ ᱢᱮᱱᱟᱜᱼᱟ ᱚᱸᱰᱮ ᱱᱟᱱᱟ ᱨᱚᱠᱚᱢ ᱡᱤᱱᱤᱥ ᱢᱟᱱᱮ ᱢᱮᱱᱟᱜᱼᱟ ᱚᱱᱟ ᱨᱚᱠᱚᱢ ᱡᱤᱱᱤᱥ ᱵᱮᱠᱟᱨ ᱢᱚᱛᱚᱱ ᱤᱭᱟᱹ ᱛᱷᱮᱠᱮ ᱢᱚᱱᱫᱤᱨ ᱛᱷᱮᱠᱮ ᱤᱭᱟᱹ ᱛᱷᱮᱠᱮ ᱛᱟᱨᱯᱚᱨᱮ ᱪᱤᱲᱤᱭᱟᱠᱷᱟᱱᱟ ᱠᱚ ᱤᱫᱤ ᱠᱮᱫ ᱞᱮᱭᱟ ᱱᱚᱸᱰᱮ ᱠᱷᱚᱱᱟᱜ ᱯᱨᱚᱛᱷᱚᱢ ᱛᱚ ᱵᱟᱹᱧ ᱪᱟᱞᱟᱣ ᱵᱟᱲᱟ ᱟᱠᱟᱱᱟ ᱛᱤᱥᱨᱮᱦᱚᱸ ᱪᱟᱞᱟᱣ ᱮᱱᱟᱹᱧ ᱧᱮᱞᱮᱜ ᱠᱚᱣᱟᱧ ᱛᱟᱹᱨᱩᱵᱽ ᱛᱷᱮᱠᱮ ᱠᱩᱢᱤᱨ ᱛᱷᱮᱠᱮ ᱞᱟᱹᱴᱩ ᱞᱟᱹᱴᱩ ᱠᱚᱜ ᱢᱮᱱᱟᱜ ᱠᱚᱣᱟ ᱢᱚᱭᱩᱨ ᱢᱟᱨᱟᱜ ᱦᱚᱨᱤᱱ ᱯᱨᱚᱛᱷᱚᱢ ᱟᱹᱰᱤ ᱪᱟᱞᱟᱣ ᱟᱠᱟᱱᱟ ᱞᱮᱛᱚ ᱟᱹᱰᱤ ᱨᱟᱹᱥᱠᱟᱹᱞᱮ ᱟᱭᱠᱹᱣ ᱮᱫᱟ ᱪᱟᱞᱟᱣ ᱟᱠᱟᱱᱟᱞᱮ ᱧᱮᱞᱮᱫ ᱠᱚᱣᱟᱞᱮ ᱛᱟᱨᱯᱚᱨᱮ ᱪᱟᱞᱟᱣ ᱠᱟᱛᱮᱫ ᱧᱮᱞ ᱢᱩᱪᱟᱹᱫ ᱪᱟᱵᱟ ᱠᱮᱫᱟᱞᱮ ᱡᱚᱛᱚ ᱜᱮ ᱟᱹᱰᱤ ᱨᱟᱹᱥᱠᱟᱹ ᱞᱮ ᱪᱟᱞᱟᱣᱮᱱᱟ ᱢᱤᱫ ᱥᱚᱢᱚᱭ ᱟᱹᱰᱤ ᱨᱟᱹᱥᱠᱟᱹ ᱜᱮ ᱟᱫᱚ ᱚᱲᱟᱜ ᱨᱮ ᱦᱮᱡ ᱠᱟᱛᱮᱫ ᱤᱧ ᱪᱤᱱᱛᱟᱹᱭᱮᱫᱟ ᱦᱮᱡ ᱢᱟᱧ ᱦᱮᱡ ᱮᱱ ᱱᱤᱭᱟᱹᱜᱮ ᱤᱥᱠᱩᱞ ᱨᱮᱭᱟᱜ ᱤᱧ ᱧᱮᱞ ᱠᱮᱫᱟ ᱥᱮ ᱟᱨᱚ ᱤᱧ ᱛᱤᱧ ᱪᱟᱞᱟᱣ ᱫᱟᱲᱮᱭᱟᱜᱼᱟ ᱛᱟᱭᱚᱢ ᱛᱮ ᱦᱮᱡ ᱠᱟᱛᱮᱫ ᱢᱮᱱᱛᱮ ᱯᱟᱲᱦᱟᱜ ᱢᱟᱲᱦᱟᱜ ᱵᱟᱹᱜᱤ ᱠᱟᱛᱮᱫ ᱦᱚᱸ ᱤᱧ ᱫᱩᱧ ᱩᱭᱦᱟᱹᱨ ᱮᱫᱟ ᱤᱧ ᱛᱚ ᱟᱨ ᱚᱱᱟ ᱡᱟᱭᱜᱟ ᱪᱟᱞᱟᱜ ᱨᱮᱭᱟᱜ ᱢᱚᱱ ᱦᱮᱡ ᱤᱧ ᱠᱟᱱᱟ ᱠᱤᱱᱛᱩ ᱮᱢᱚᱱ ᱯᱚᱡᱤᱥᱮᱱ ᱨᱤᱧ ᱧᱩᱨ ᱟᱠᱟᱱᱟ ᱱᱤᱛᱚᱜ ᱪᱟᱞᱟᱣ ᱨᱮᱭᱟᱜ ᱟᱨ ᱫᱟᱲᱮ ᱵᱟᱹᱱᱩᱜ ᱛᱤᱧᱟ ᱱᱚᱝᱠᱟᱱ ᱚᱥᱩᱵᱤᱫᱷᱟ ᱨᱤᱧ ᱧᱩᱨ ᱟᱠᱟᱱᱟ ᱨᱟᱹᱥᱠᱟᱹ ᱤᱭᱟᱹᱛᱮ ᱛᱚᱠᱷᱚᱱᱤᱧ ᱪᱟᱞᱟᱣ ᱮᱱᱟ ᱱᱤᱛᱚᱜ ᱨᱟᱹᱥᱠᱟᱹ ᱦᱮᱡ ᱤᱧ ᱠᱟᱱᱟ ᱵᱟᱹᱧ ᱪᱟᱞᱟᱣ ᱫᱟᱲᱮᱭᱟᱜ ᱠᱟᱱᱟ